ᱱᱚᱣᱟ ᱳᱰᱤᱥᱟ ᱯᱚᱱᱚᱛ ᱵᱟᱵᱚᱱᱦᱟᱴᱟᱜ ᱨᱮᱫᱚ ᱟᱹᱰᱤᱞᱮᱠᱟᱱ ᱟᱛᱳ ᱧᱩᱛᱩᱢ ᱦᱚᱸ ᱢᱮᱱᱟᱜ ᱜᱮᱭᱟ ᱟᱛᱳ ᱠᱚ ᱢᱮᱱᱟᱜᱼᱟ ᱱᱚᱛᱮᱞᱮ ᱦᱮᱡ ᱟᱠᱟᱱᱟ ᱠᱩᱞᱟᱹᱭ ᱥᱤᱲᱟᱹ

ᱱᱚᱣᱟ ᱦᱟᱹᱛᱤᱭᱟ ᱟᱛᱳ ᱢᱮᱱᱟᱜᱼᱟ ᱛᱟᱞᱥᱟ ᱟᱛᱳ ᱢᱮᱱᱟᱜᱼᱟ ᱯᱟᱲᱥᱮ ᱟᱛᱳ ᱢᱮᱱᱟᱜᱼᱟ ᱩᱫᱚᱭᱯᱩᱨ ᱟᱛᱳ ᱢᱮᱱᱟᱜᱼᱟ ᱟᱨᱦᱚᱸ ᱚᱱᱠᱟᱜᱮ ᱟᱛᱳ ᱢᱮᱱᱟᱜ ᱟᱠᱟᱫ ᱜᱮᱭᱟ

ᱡᱚᱲᱟ ᱯᱩᱠᱷᱨᱤ ᱟᱛᱳ ᱢᱮᱱᱟᱜᱼᱟ ᱟᱨᱦᱚᱸ ᱦᱟᱱᱛᱮ ᱜᱩᱨᱩ ᱜᱚᱢᱠᱮ ᱟᱛᱳ ᱰᱟᱱᱵᱚᱥ ᱰᱟᱦᱟᱨᱰᱤ ᱢᱮᱱᱟᱜᱼᱟ ᱯᱩᱠᱷᱩᱨᱤᱭᱟᱹ ᱢᱮᱱᱟᱜᱼᱟ ᱯᱟᱛᱤᱯᱟᱦᱟᱲᱤ ᱢᱮᱱᱟᱜᱼᱟ ᱢᱩᱨᱜᱟᱹ ᱢᱮᱱᱟᱜᱼᱟ ᱠᱚᱦᱚᱲᱫᱟ ᱢᱮᱱᱟᱜᱼᱟ ᱨᱟᱭᱨᱚᱝᱯᱩᱨ ᱢᱮᱱᱟᱜᱼᱟ ᱜᱩᱲᱠᱷᱟᱹ ᱢᱮᱱᱟᱜᱼᱟ ᱯᱟᱥᱱᱟ ᱢᱮᱱᱟᱜᱼᱟ ᱟᱹᱰᱤᱞᱮᱠᱟ ᱱᱚᱣᱟ ᱴᱚᱴᱷᱟ ᱨᱮᱦᱚᱸ ᱟᱛᱳ ᱫᱚ ᱢᱮᱱᱟᱜ ᱟᱠᱟᱫ ᱜᱮᱭᱟ